ᱦᱮᱞᱳ ᱚ ᱤᱧ ᱥᱳᱥᱟᱞ ᱳᱣᱟᱨᱠᱟᱨᱤᱧ ᱢᱮᱱᱫᱟ ᱵᱟᱹᱪᱪᱩ ᱢᱩᱨᱢᱩ ᱟᱫᱚ ᱟᱢᱜᱮ ᱟᱪᱪᱷᱟ ᱟᱪᱪᱷᱟ ᱟᱢ ᱴᱷᱮᱱ ᱜᱮ ᱯᱷᱳᱱᱤᱧ ᱞᱟᱜᱟᱣ ᱞᱮᱫᱟ ᱳᱭ ᱤᱧᱫᱚ ᱥᱳᱥᱟᱞ ᱳᱣᱟᱨᱠᱟᱨ ᱠᱟᱹᱱᱟᱹᱧ ᱤᱧᱫᱚ ᱟᱫᱚ ᱵᱚᱞᱮᱧ ᱵᱟᱲᱟᱭ ᱡᱚᱱᱟᱜ ᱤᱧ ᱢᱮᱱᱫᱟ ᱵᱚᱞᱮ ᱪᱮᱫ ᱞᱮᱠᱟ ᱟᱵᱚ ᱥᱟᱱᱛᱟᱞ ᱠᱚᱣᱟᱜ ᱛᱷᱚᱲᱟ ᱜᱟᱱ ᱠᱟᱹᱴᱤᱡ ᱵᱮᱱ ᱞᱟᱹᱭ ᱞᱮᱠᱷᱟᱡ ᱟᱹᱰᱤ ᱢᱚᱡᱽ ᱦᱩᱭ ᱠᱚᱜᱼᱟ ᱚ ᱟᱹᱞᱤᱧ ᱫᱚᱞᱤᱧ ᱱᱤᱭᱟᱹ ᱫᱚᱨᱠᱟᱨ ᱜᱮᱞᱤᱧ ᱯᱷᱳᱱᱫᱟ ᱟᱹᱞᱤᱧ ᱫ ᱥᱳᱥᱟᱞ ᱳᱣᱟᱨᱠᱟᱨ ᱠᱟᱹᱱᱟᱹᱧ ᱛᱚ ᱟᱫᱚᱞᱤᱧ ᱵᱟᱲᱟᱭ ᱡᱚᱱᱟᱜ ᱞᱤᱧ ᱢᱮᱱᱫᱟ ᱟᱵᱮᱱ ᱴᱷᱮᱱ ᱠᱷᱚᱱᱟᱜ ᱡᱮᱵᱚᱞᱮ ᱦᱟᱯᱮᱱ ᱫᱤᱱᱨᱮ ᱟᱵᱚᱣᱟᱜ ᱥᱚᱢᱟᱡᱽ ᱮᱱᱛᱮᱜ ᱪᱮᱫ ᱞᱮᱠᱟ ᱪᱮᱫ ᱞᱮᱠᱟᱛᱮ ᱤᱫᱤ ᱠᱟᱛᱮᱜ ᱞᱟᱦᱟᱭ ᱦᱩᱭᱩᱜᱼᱟ ᱱᱤᱭᱟᱹ ᱠᱚ ᱵᱮᱯᱟᱨᱛᱮ ᱟᱵᱮᱱ ᱪᱮᱫ ᱠᱚᱵᱮᱱ ᱩᱯᱨᱩᱢᱫᱟ ᱟᱫᱚ ᱚᱱᱟᱠᱚ ᱤᱧ ᱠᱟᱹᱴᱤᱡ ᱵᱩᱡᱷᱟᱹᱣ ᱞᱤᱧ ᱵᱮᱱ ᱟᱪᱪᱷᱟ ᱴᱷᱤᱠ ᱜᱮᱭᱟ ᱟᱫᱚ ᱟᱪᱪᱷᱟ ᱟᱫᱚ ᱵᱚᱞᱮ ᱛᱮᱦᱤᱧᱫᱚ ᱤᱱᱠᱟᱹ ᱞᱮᱠᱟᱜᱮ ᱟᱫᱚ ᱪᱟᱞᱟᱜᱼᱟᱹᱧ ᱦᱟᱸᱜ ᱚᱱᱛᱮ ᱦᱚᱸ ᱠᱚᱭᱮᱠ ᱫᱤᱱ ᱯᱚᱨ ᱠᱷᱟᱡᱜᱮ ᱱᱚᱱᱛᱮᱱᱟᱜ ᱠᱟᱹᱢᱤᱦᱚᱨᱟ ᱠᱚ ᱧᱮᱞ ᱵᱟᱲᱟ ᱠᱟᱛᱮᱫ